ᱦᱟᱥᱟᱞᱤᱧ ᱯᱩ ᱠᱮᱜ ᱜᱮ ᱜᱳᱴᱟ ᱯᱩ ᱠᱟᱛᱮᱜ ᱜᱩᱨᱤᱡ ᱤᱧ ᱞᱟᱜᱟᱣ ᱠᱮᱜ ᱜᱮ ᱜᱩᱨᱤᱡ ᱞᱟᱜᱟᱣ ᱠᱟᱛᱮᱜ ᱠᱟᱱᱴᱷᱟᱲ ᱫᱟᱨᱮ ᱩᱞ ᱫᱟᱨᱮ ᱞᱤᱧ ᱨᱚᱦᱚᱭ ᱠᱮᱜ ᱜᱮ ᱨᱚᱦᱚᱭ ᱠᱟᱛᱮᱜ ᱫᱤᱱᱟᱹᱢ ᱫᱤᱱ ᱫᱟᱜ ᱞᱤᱧ ᱫᱩᱞᱟᱜᱼᱟ ᱤᱱᱠᱟ ᱤᱱᱠᱟ ᱛᱮᱜᱮ ᱦᱟᱨᱟᱜᱼᱟ ᱡᱟᱛᱮ ᱢᱮᱨᱚᱢ ᱵᱟ ᱰᱟᱝᱨᱟ ᱟᱞᱚ ᱠᱚ ᱡᱚᱢ ᱞᱟᱹᱜᱤᱫ ᱥᱟᱱᱟᱢ ᱥᱮᱫ ᱞᱤᱧ ᱵᱮᱲᱟᱭᱟ ᱚᱱᱟ ᱫᱟᱨᱮ ᱞᱟᱹᱴᱩ ᱠᱟᱛᱮᱜ ᱟᱹᱞᱤᱧ ᱯᱷᱚᱞᱮ ᱮᱢᱟ ᱞᱤᱧᱟ